ᱤᱧᱫᱚᱧ ᱟᱥᱚᱜ ᱠᱟᱱᱟ ᱟᱵᱚᱫᱚ ᱥᱟᱱᱛᱟᱲ ᱦᱚᱯᱚᱱ ᱠᱟᱱᱟᱵᱚᱱ ᱟᱨ ᱟᱵᱚᱣᱟᱜ ᱡᱟᱦᱟᱸ ᱯᱟᱹᱨᱥᱤ ᱚᱱᱟ ᱞᱮᱠᱟᱛᱮ ᱟᱵᱚᱣᱟᱜ ᱞᱟᱭ ᱞᱟᱠᱪᱟᱨ ᱨᱚᱲ ᱜᱚᱞᱯᱷᱚ ᱫᱚ ᱟᱵᱚ ᱥᱟᱱᱛᱟᱲᱟᱜ ᱫᱚ ᱥᱟᱱᱛᱟᱲ ᱛᱮᱜᱮ ᱦᱮᱱᱟᱜ ᱛᱟᱵᱚᱱᱟ ᱟᱨ ᱚᱱᱟ ᱯᱟᱨᱥᱤ ᱛᱮᱜᱮᱵᱚᱱ ᱨᱚᱲᱮᱫᱟ ᱥᱮ ᱵᱚᱱ ᱨᱚᱲ ᱞᱟᱹᱜᱤᱫᱚᱜ ᱠᱟᱱᱟ ᱟᱨ ᱱᱚᱜᱼᱚᱭ ᱡᱮ ᱱᱤᱛᱚᱜ ᱟᱨ ᱴᱚᱴᱷᱟ ᱠᱚᱨᱮᱫ ᱥᱮ ᱟᱵᱚ ᱱᱚᱣᱟ ᱟᱹᱛᱩ ᱟᱥᱮᱯᱟᱥᱮ ᱠᱚᱨᱮ ᱡᱟᱦᱟᱸ ᱛᱤᱱᱟᱹᱜ ᱜᱮ ᱥᱟᱱᱛᱟᱲ ᱟᱹᱛᱩ ᱨᱮᱫᱚ ᱥᱟᱱᱛᱟᱲ ᱛᱮᱜᱮᱵᱚ ᱨᱚᱲ ᱜᱚᱞᱯᱷᱚᱭᱮᱫᱟ ᱟᱨ ᱥᱟᱱᱛᱟᱲ ᱛᱮᱜᱮᱵᱚᱱ ᱨᱚᱲ ᱜᱚᱞᱯᱷᱚᱭ ᱢᱟ ᱮᱴᱟᱜ ᱯᱟᱹᱨᱤᱥᱠᱚ ᱠᱚ ᱦᱤᱡᱩᱜᱼᱟ ᱩᱱᱠᱩ ᱫᱚ ᱟᱠᱚ ᱚᱠᱟ ᱯᱟᱹᱨᱤᱥ ᱨᱮᱠᱚ ᱦᱤᱡᱩᱜᱼᱟ ᱵᱟᱝᱞᱟᱨᱤᱡ ᱫᱚ ᱵᱟᱝᱞᱟᱨᱮᱱ ᱫᱚ ᱵᱟᱝᱞᱟᱛᱮ ᱥᱮ ᱵᱟᱝᱞᱟᱛᱮ ᱡᱟᱦᱟᱸᱭ ᱨᱚᱲᱟ ᱩᱱᱤᱫᱚ ᱵᱟᱝᱞᱟ ᱛᱮᱜᱮ ᱨᱚᱲ ᱨᱩᱣᱟᱹᱲᱟᱭ ᱦᱩᱭᱩᱜᱼᱟ ᱛᱳ ᱡᱳᱜᱟᱡᱳᱜᱽ ᱠᱟᱛᱮᱫ ᱚᱱᱠᱟᱜᱮ ᱠᱚ ᱦᱮᱡ ᱵᱟᱲᱟᱜ ᱠᱟᱱᱟ ᱩᱱᱠᱩᱫᱚ ᱚᱱᱟᱠᱟᱜᱮ ᱨᱚᱲ ᱜᱚᱞᱯᱷᱚ ᱦᱩᱭᱩᱜ ᱠᱟᱱᱟ